ᱱᱚᱜᱼᱚᱸᱭ ᱱᱚᱣᱟ ᱯᱨᱤᱛᱷᱤᱵᱤᱨ ᱨᱮᱫᱚ ᱟᱭᱢᱟ ᱨᱚᱠᱚᱢ ᱡᱤᱵᱽᱼᱡᱤᱭᱟᱹᱞᱤ ᱠᱚ ᱢᱮᱱᱟᱜ ᱠᱚᱣᱟ ᱥᱮ ᱫᱟᱨᱮ ᱜᱟᱪᱷᱼᱜᱟᱪᱷᱟᱞᱤ ᱡᱚᱴᱚᱜᱮ ᱢᱮᱱᱟᱜᱼᱟ ᱟᱨ ᱱᱚᱜᱼᱚᱸᱭ ᱡᱚᱠᱷᱚᱱ ᱥᱮᱨᱢᱟ ᱪᱚᱴ ᱡᱮ ᱪᱚᱴ ᱥᱮᱜ ᱡᱮᱢᱚᱱ ᱵᱩᱫᱷ ᱥᱩᱠᱨᱚ ᱥᱚᱱᱤ ᱱᱚᱣᱟ ᱠᱚ ᱟᱫᱚᱢ ᱟᱫᱚᱢ ᱜᱨᱚᱦᱚ ᱤᱭᱟᱹ ᱨᱮᱫᱚ ᱵᱟᱹᱱᱩᱜᱼᱟ ᱡᱮᱢᱚᱱ ᱫᱟᱨᱮᱼᱱᱟᱹᱲᱤ ᱥᱮ ᱡᱤᱵᱽᱼᱡᱤᱭᱟᱹᱞᱤ ᱠᱚᱦᱚᱸ ᱵᱟᱹᱱᱩᱜ ᱠᱚᱣᱟ ᱡᱮᱢᱚᱱ ᱚᱱᱮ ᱥᱮᱨᱢᱟ ᱪᱚᱴ ᱪᱟᱸᱫᱚ ᱴᱷᱮᱡ ᱪᱟᱸᱫᱚ ᱴᱷᱮᱡ ᱚᱸᱰᱮ ᱫᱚ ᱮᱠᱫᱚᱢ ᱤᱭᱟᱹ ᱜᱮᱭᱟ ᱢᱟᱱᱮ ᱥᱤᱛᱩᱝ ᱟᱹᱰᱤ ᱠᱟᱡᱟᱠ ᱢᱮᱱᱟᱜᱼᱟ ᱚᱱᱟ ᱞᱮᱠᱟᱛᱮ ᱱᱚᱰᱮ ᱫᱚ ᱫᱟᱨᱮᱼᱱᱟᱹᱲᱤ ᱵᱟᱝ ᱛᱟᱦᱮᱱᱟ ᱥᱮ ᱤᱵᱽᱼᱡᱤᱭᱟᱹᱞᱤ ᱦᱚᱸ ᱵᱟᱠᱚ ᱛᱟᱦᱮᱸ ᱫᱟᱲᱮᱭᱟᱜᱼᱟ ᱱᱚᱜᱼᱚᱸᱭ ᱟᱵᱚ ᱫᱷᱟᱹᱨᱛᱤ ᱨᱮ ᱛᱟᱦᱮᱸ ᱠᱟᱛᱮᱫ ᱨᱮᱦᱚᱸ ᱥᱮᱨᱢᱟ ᱨᱮᱭᱟᱜ ᱥᱤᱛᱩᱝ ᱵᱟᱵᱚᱱ ᱥᱟᱦᱟᱣ ᱫᱟᱲᱮᱭᱟᱜ ᱠᱟᱱᱟ ᱱᱚᱜᱼᱚᱸᱭ ᱟᱹᱰᱤ ᱤᱭᱟᱹ